ᱦᱮᱞᱳ ᱜᱚᱢᱠᱮ ᱟᱢᱠᱤ ᱜᱟᱹᱰᱤ ᱨᱮᱱ ᱢᱟᱹᱞᱤᱠ ᱠᱟᱱᱟᱢ ᱟᱪᱪᱷᱟ ᱤᱧ ᱯᱚᱞᱟᱥᱰᱤᱦᱟ ᱠᱷᱚᱱᱤᱧ ᱢᱮᱱ ᱮᱜᱼᱟ ᱟᱹᱵᱤᱱ ᱜᱟᱹᱰᱤ ᱵᱮᱯᱟᱨ ᱱᱤᱭᱮ ᱠᱟᱹᱴᱤᱡ ᱜᱟᱞᱢᱟᱨᱟᱣ ᱠᱮᱭᱟᱹᱧ ᱠᱤᱪᱷᱩ ᱫᱤᱱ ᱯᱚᱨ ᱟᱞᱮ ᱯᱤᱠᱱᱤᱠ ᱞᱮ ᱪᱟᱞᱟᱜᱼᱟ ᱦᱮᱸ ᱟᱞᱮ ᱨᱮᱱ ᱯᱚᱨᱤᱵᱟᱨ ᱡᱚᱛᱚ ᱦᱚᱲ ᱜᱮ ᱟᱨ ᱜᱟᱹᱰᱤ ᱨᱮᱱᱟᱜ ᱜᱚᱱᱚᱝ ᱛᱤᱱᱟᱹᱜ ᱠᱟᱱᱟ ᱚᱱᱟ ᱠᱚᱫᱚ ᱠᱟᱹᱴᱤᱡ ᱞᱟᱹᱭ ᱤᱧ ᱠᱷᱟᱡ ᱵᱷᱟᱜᱮ ᱦᱩᱭ ᱠᱚᱜ ᱠᱮᱭᱟ ᱟᱪᱪᱷᱟ ᱵᱮᱥᱤ ᱥᱟᱺᱜᱤᱧ ᱫᱚ ᱵᱟᱝ ᱥᱩᱥᱩᱱᱤᱭᱟ ᱯᱟᱦᱟᱲ ᱞᱮ ᱪᱟᱞᱟᱜᱼᱟ ᱦᱮᱸ ᱯᱚᱨᱤᱵᱟᱨ ᱨᱮᱱ ᱡᱚᱛᱚ ᱦᱚᱲ ᱜᱮ ᱦᱮᱸ ᱢᱤᱫᱴᱮᱱ ᱫᱚ ᱪᱟᱨᱡᱚᱱ ᱥᱟᱦᱚᱵᱽ ᱞᱮᱠᱟ ᱜᱟᱹᱰᱤ ᱟᱨ ᱢᱤᱫᱴᱮᱱ ᱫᱚ ᱪᱷᱚ ᱡᱚᱱ ᱥᱟᱦᱟᱵ ᱞᱮᱠᱟ ᱜᱟᱹᱰᱤ ᱦᱮᱸ ᱟᱨ ᱢᱤᱫ ᱫᱤᱱ ᱥᱟᱨᱟᱫᱤᱱ ᱛᱟᱦᱮᱱᱟ ᱛᱚ ᱥᱟᱨᱟᱫᱤᱱ ᱛᱟᱦᱮᱸ ᱨᱮ ᱛᱤᱱᱟᱹᱜ ᱮᱢ ᱦᱟᱛᱟᱣᱟ ᱚᱱᱟ ᱠᱚ ᱱᱤᱛᱚᱜ ᱜᱮᱢ ᱞᱟᱹᱭ ᱤᱧ ᱠᱷᱟᱡ ᱵᱷᱟᱜᱮ ᱦᱩᱭ ᱠᱚᱜ ᱠᱮᱭᱟ ᱟᱪᱪᱷᱟ ᱦᱮᱸ ᱚᱲᱟᱜ ᱠᱷᱚᱡ ᱜᱮᱞᱮ ᱪᱟᱞᱟᱜᱼᱟ ᱡᱚᱛᱚ ᱦᱚᱲ ᱟᱫᱚ ᱯᱚᱸᱪᱤᱥ ᱛᱟᱹᱨᱤᱠᱷ ᱵᱤᱠᱮᱞ ᱵᱤᱠᱮᱞ ᱵᱮᱞᱟ ᱞᱮ ᱩᱰᱩᱠᱚᱜᱼᱟ ᱪᱟᱨᱴᱟ ᱥᱚᱢᱚᱭ ᱛᱚ ᱛᱚᱠᱷᱚᱱ ᱠᱷᱚᱡ ᱥᱟᱨᱟ ᱧᱤᱫᱟᱹ ᱛᱟᱦᱮᱱᱟ ᱟᱨ ᱱᱚᱰᱮ ᱱᱚᱰᱮ ᱯᱚᱞᱟᱥᱰᱤᱦᱟ ᱤᱪᱮᱥ ᱠᱞᱟᱵᱽ ᱴᱷᱮᱱ ᱜᱮ ᱜᱟᱹᱰᱤ ᱦᱤᱡᱩᱜᱼᱟ ᱟᱨ ᱚᱰᱮᱜᱮ ᱟᱢ ᱢᱟᱱᱮ ᱵᱟᱨᱭᱟ ᱜᱟᱹᱰᱤ ᱨᱮᱱᱟᱜ ᱯᱮᱢᱮᱱᱴ ᱜᱮ ᱯᱮᱢᱮᱱᱴ ᱦᱩᱭᱩᱜᱼᱟ ᱴᱷᱤᱠ ᱜᱮᱭᱟ ᱛᱟᱦᱚᱞᱮ